ᱦᱚᱸ ᱦᱮᱞᱳ ᱦᱮᱸ ᱨᱮᱥᱴᱩᱨᱮᱱᱴ ᱨᱮ ᱞᱟᱜᱟᱣ ᱠᱟᱱᱟ ᱪᱮ ᱦᱚᱸ ᱦᱚᱸ ᱟᱫᱚ ᱱᱚᱜᱼᱚᱭ ᱢᱚᱬᱮ ᱢᱟᱦᱟ ᱢᱟᱲᱟᱝ ᱤᱧ ᱚᱰᱟᱨ ᱞᱮᱫ ᱛᱟᱦᱮᱱ ᱟᱫᱚ ᱱᱟᱦᱟᱜ ᱚᱱᱮ ᱡᱟᱦᱟᱸ ᱚᱱᱮ ᱱᱚᱰᱮ ᱱᱟᱦᱟᱜ ᱛᱤᱥ ᱡᱩᱱ ᱱᱟᱦᱟᱜ ᱱᱚᱰᱮ ᱱᱟᱦᱟᱜ ᱯᱨᱳᱜᱨᱟᱢ ᱢᱮᱱᱟᱜᱼᱟ ᱥᱮ ᱦᱩᱞ ᱫᱤᱵᱚᱥ ᱱᱟᱦᱟᱜ ᱢᱟᱱᱟᱭᱟᱞᱮ ᱯᱨᱚᱛᱛᱮᱠ ᱥᱮᱨᱢᱟᱜᱮ ᱟᱫᱚ ᱦᱚᱭ ᱟᱢᱠᱤ ᱛᱤᱱᱥᱚ ᱯᱤᱥᱤᱧ ᱢᱮᱛᱟᱫ ᱢᱮ ᱛᱟᱦᱮᱸᱫ ᱟᱫᱚ ᱛᱤᱱᱥᱚ ᱯᱤᱥ ᱨᱮᱫᱚ ᱩᱱᱟᱹᱜ ᱵᱟᱧ ᱫᱚᱨᱠᱟᱨᱚᱜ ᱠᱟᱱᱟ ᱟᱫᱚ ᱛᱤᱱᱥᱚ ᱨᱮ ᱢᱟᱱᱮ ᱱᱤᱛᱚᱜ ᱟᱲᱦᱟᱭᱥᱚ ᱜᱟᱱᱮᱧ ᱫᱚᱨᱠᱟᱨᱚᱜ ᱠᱟᱱᱟ ᱦᱮᱸ ᱦᱮᱸ ᱦᱳᱭ ᱱᱟᱜ ᱢᱟᱱᱮ ᱱᱚᱝᱠᱟᱜ ᱠᱟᱱᱟ ᱪᱮ ᱢᱟᱱᱮ ᱛᱤᱥ ᱡᱩᱱ ᱨᱮᱢᱟ ᱟᱨᱦᱚᱸ ᱮᱴᱟᱜ ᱠᱚᱨᱮ ᱦᱚᱸ ᱱᱚᱝᱠᱟ ᱯᱨᱳᱜᱨᱟᱢ ᱦᱩᱭᱩᱜ ᱠᱟᱱᱟ ᱦᱩᱞ ᱫᱤᱵᱚᱥ ᱮᱴᱟᱜ ᱠᱚᱨᱮ ᱠᱚ ᱢᱟᱱᱟᱣᱮᱫᱼᱟ ᱮᱱᱠᱷᱟᱱ ᱚᱸᱰᱮ ᱱᱟᱜ ᱠᱚ ᱪᱟᱞᱟᱜ ᱠᱟᱱᱟ ᱮᱱᱠᱷᱟᱱ ᱩᱱᱟᱹᱜ ᱵᱟᱝ ᱠᱚ ᱥᱮᱴᱮᱨ ᱫᱟᱲᱮᱭᱟᱜ ᱠᱟᱱᱟ ᱮᱱᱠᱷᱟᱱ ᱩᱱᱟᱹᱜ ᱰᱷᱮᱨ ᱱᱟᱜ ᱟᱜᱩᱭᱟᱹᱧ ᱮᱱᱠᱷᱟᱱ ᱱᱟᱜ ᱵᱮᱠᱟᱨᱚᱜ ᱠᱟᱱᱟ ᱱᱟᱜ ᱦᱚᱭ ᱟᱫᱚ ᱮᱱᱠᱷᱟᱱ ᱚᱠᱟᱨᱮ ᱵᱤ ᱚᱠᱟᱨᱮᱢ ᱥᱮᱴᱮᱨ ᱨᱮᱱ ᱠᱷᱟᱱ ᱫᱚ ᱦᱚᱸ ᱦᱚᱸ ᱥᱟᱨᱟᱭᱠᱮᱞᱟ ᱟᱪᱪᱷᱟ ᱴᱷᱤᱠ ᱴᱷᱤᱠ ᱦᱳᱭ ᱟᱫᱚ ᱚᱸᱰᱮ ᱜᱤᱧ ᱚᱰᱟᱨ ᱞᱮᱫ ᱛᱟᱦᱮᱫ ᱥᱚᱨᱟᱭᱠᱮᱞᱞᱟ ᱜᱮ ᱟᱫᱚ ᱮᱱᱠᱷᱟᱱᱤᱧ ᱪᱟᱞᱟᱜᱼᱟ ᱛᱚᱵᱮ ᱱᱟᱜ ᱛᱤᱨᱤᱧ ᱪᱟᱞᱟᱜᱼᱟ ᱛᱟᱨᱟᱥᱤᱧ ᱟᱪᱪᱷᱟ ᱴᱷᱤᱠ ᱜᱮᱭᱟ ᱟᱪᱪᱷᱟ ᱴᱷᱤᱠ ᱜᱮᱭᱟ ᱮᱱᱠᱷᱟᱱ ᱱᱟᱦᱟᱜ ᱟᱢ ᱡᱩᱫᱤ ᱥᱟᱨᱟᱭᱠᱮᱞᱞᱟᱢ ᱥᱮᱴᱮᱨᱚᱜᱼᱟ ᱮᱱᱠᱷᱟᱱ ᱱᱟᱜ ᱯᱷᱳᱱᱟᱹᱧᱢᱮ ᱦᱮᱪᱮ ᱚᱻ ᱟᱢᱮᱢ ᱯᱷᱳᱱᱟᱹᱧᱟᱹ ᱮᱱᱠᱷᱟᱱ ᱟᱢ ᱚᱱᱠᱟ ᱯᱷᱳᱱ ᱢᱮ ᱡᱮᱢᱱᱛᱮ ᱚᱸᱰᱮ ᱥᱮᱴᱮᱨᱮᱱ ᱠᱷᱟᱱ ᱢᱟᱱᱮ ᱤᱧᱦᱚᱸ ᱤᱱᱟᱹᱜ ᱛᱮᱧ ᱥᱮᱴᱮᱨᱚᱜ ᱟ ᱢᱟ ᱟᱪᱪᱷᱟ ᱴᱷᱤᱠ ᱯᱷᱳᱱᱟᱹᱧᱟᱹᱢ ᱦᱟᱸᱜ ᱢᱟᱛᱚᱵᱮ ᱫᱚᱦᱚᱭᱮᱜ ᱟᱹᱧ